ᱥᱟᱱᱟᱢᱟᱜ ᱥᱟᱶᱟᱨ ᱟᱨ ᱯᱷᱤᱴᱱᱮᱥ ᱞᱟᱹᱜᱤᱫ ᱯᱟᱭᱨᱟ ᱨᱮᱭᱟᱜ ᱟᱭᱢᱟ ᱟᱭᱢᱟ ᱥᱩᱵᱤᱫᱟ ᱢᱮᱱᱟᱜᱼᱟ ᱛᱚ ᱥᱩᱵᱤᱫᱟ ᱥᱮᱫ ᱞᱮᱠᱟᱛᱤᱧ ᱢᱮᱱ ᱞᱮᱠᱷᱟᱡ ᱫᱚ ᱡᱚᱠᱷᱚᱱᱮᱢ ᱯᱟᱭᱨᱟᱜᱼᱟ ᱫᱟᱜ ᱨᱮ ᱵᱟᱝᱠᱷᱟᱱ ᱥᱩᱭᱱᱤᱝ ᱯᱩᱞ ᱨᱮᱢ ᱯᱟᱭᱨᱟᱜᱼᱟ ᱚᱱᱟ ᱚᱠᱛᱮ ᱨᱮ ᱟᱢ ᱟᱢᱟᱜ ᱦᱚᱲᱢᱚ ᱟᱴᱠᱟᱣ ᱠᱟᱛᱮᱫ ᱜᱮ ᱯᱟᱭᱨᱟᱜ ᱦᱩᱭᱩᱜ ᱛᱟᱢᱟ ᱟᱨᱮᱢ ᱯᱟᱭᱨᱟ ᱞᱮᱱᱠᱷᱟᱡ ᱟᱢᱟᱜ ᱦᱚᱲᱢᱚ ᱟᱹᱰᱤ ᱯᱷᱤᱴᱱᱮᱥ ᱛᱟᱦᱮᱱᱟ ᱟᱨ ᱟᱢᱟᱜ ᱨᱩᱣᱟᱹ ᱦᱟᱥᱩ ᱦᱮᱸ ᱮᱢᱟᱱ ᱛᱮᱭᱟᱜ ᱠᱚ ᱵᱟᱝ ᱦᱩᱭᱩᱜᱼᱟ ᱟᱨ ᱯᱟᱭᱨᱟᱜ ᱚᱠᱛᱮ ᱨᱮ ᱥᱟᱸᱦᱮᱫ ᱮᱢ ᱥᱟᱸᱵᱲᱟᱣ ᱞᱟᱹᱜᱤᱫ ᱫᱚ ᱟᱢ ᱥᱚᱵᱥᱚᱢᱚᱭ ᱯᱟᱭᱨᱟᱜ ᱚᱠᱛᱮ ᱨᱮ ᱵᱚᱦᱚᱜ ᱫᱟᱜ ᱨᱮ ᱟᱢᱟᱜ ᱦᱚᱴᱚᱜ ᱟᱨ ᱵᱚᱦᱚᱜ ᱢᱮᱸᱫᱼᱦᱟ ᱥᱚᱵᱥᱚᱢᱚᱭ ᱪᱮᱛᱟᱱ ᱨᱮ ᱫᱚᱦᱚ ᱠᱟᱛᱮᱫ ᱟᱢ ᱞᱟᱦᱟ ᱥᱮᱫ ᱪᱟᱞᱟᱜ ᱦᱩᱭᱩᱜ ᱛᱟᱢᱟ ᱯᱟᱭᱨᱟ ᱪᱟᱞᱟᱜ ᱦᱩᱭᱩᱜ ᱛᱟᱢᱟ ᱯᱟᱭᱨᱟ ᱪᱟᱞᱟᱜ ᱦᱩᱭᱩᱜᱼᱟ ᱟᱨ ᱱᱚᱝᱠᱟᱢ ᱯᱟᱭᱨᱟ ᱞᱮᱱᱠᱷᱟᱡ ᱟᱢᱟᱜ ᱡᱟᱦᱟᱱ ᱚᱥᱩᱵᱤᱫᱟ ᱜᱮ ᱵᱟᱝ ᱦᱩᱭᱩᱜᱼᱟ ᱟᱨ ᱱᱤᱭᱟᱹ ᱜᱮ ᱤᱧ ᱥᱮᱡ ᱠᱷᱚᱡ ᱢᱮᱱ ᱨᱮᱭᱟᱜ